ᱦᱮᱞᱳ ᱫᱟᱫᱟ ᱤᱧ ᱤᱢᱨᱟᱱ ᱤᱧ ᱢᱮᱱᱮᱫ ᱠᱟᱱ ᱛᱟᱦᱮᱱᱟ ᱡᱷᱤᱱᱩᱠᱯᱩᱨ ᱠᱷᱚᱱᱟᱜ ᱟᱯᱮᱫᱚ ᱪᱤᱠᱟ ᱞᱳᱠᱱᱟᱛᱷ ᱨᱮᱥᱴᱩᱨᱮᱱᱴ ᱠᱷᱚᱡ ᱯᱮ ᱨᱚᱲᱮᱫᱟ ᱟᱫᱚ ᱫᱟᱧ ᱢᱮᱱᱮᱫ ᱠᱟᱱ ᱛᱟᱦᱮᱱᱟ ᱡᱮ ᱤᱧ ᱫᱤᱫᱤᱭᱟᱜ ᱵᱟᱯᱞᱟ ᱵᱟᱯᱞᱟ ᱦᱩᱭᱩᱜ ᱞᱟᱹᱜᱤᱫ ᱛᱚ ᱚᱱᱟ ᱞᱟᱹᱜᱤᱫ ᱯᱟᱪᱥᱥᱳ ᱴᱤ ᱯᱤᱥ ᱜᱟᱱ ᱢᱤᱥᱴᱤ ᱞᱟᱜᱟᱣ ᱵᱮᱱᱟ ᱵᱟᱹᱭᱥᱟᱹᱠᱷ ᱢᱟᱥ ᱯᱟᱸᱪ ᱛᱟᱹᱨᱤᱠᱷ ᱟᱫᱚ ᱫᱟᱫᱟ ᱮᱰᱵᱷᱟᱱᱥ ᱫᱚ ᱵᱟᱹᱧ ᱠᱩᱞᱟ ᱛᱚ ᱰᱟᱭᱨᱮᱠᱴ ᱜᱮ ᱚᱠᱚᱭ ᱠᱚᱨᱢᱚᱪᱟᱹᱨᱤ ᱦᱤᱡᱩᱜ ᱟᱭ ᱛᱚ ᱩᱱᱤᱜᱮᱧ ᱮᱢᱟᱣ ᱟᱭᱟ ᱟᱫᱚ ᱫᱟᱫᱟ ᱢᱮᱱᱮᱫ ᱛᱟᱦᱮᱱᱤᱧ ᱪᱮᱫ ᱛᱤᱱ ᱡᱚᱠᱷᱚᱡ ᱫᱚᱠᱟᱱ ᱯᱮ ᱡᱷᱤᱡ ᱫᱟ ᱵᱟᱯᱮ ᱡᱷᱤᱡᱫᱟ ᱛᱚ ᱚᱱᱟᱛᱮ ᱵᱟᱹᱧ ᱵᱩᱡᱷᱟᱹᱣ ᱴᱷᱮᱠᱮᱜ ᱛᱚ ᱟᱫᱚ ᱚᱱᱟᱛᱮ ᱰᱟᱭᱨᱮᱠᱴ ᱤᱧ ᱯᱷᱳᱱ ᱠᱮᱫᱟ ᱯᱷᱳᱱ ᱞᱟᱦᱟ ᱠᱤᱫᱟᱹᱧ ᱟᱫᱚᱧ ᱢᱮᱱᱮᱫ ᱠᱟᱱ ᱛᱟᱦᱮᱱᱟ ᱡᱮᱦᱮᱛᱩ ᱪᱟᱨ ᱛᱟᱹᱨᱤᱠᱷ ᱜᱟᱱ ᱞᱟᱦᱟ ᱨᱮᱯᱮ ᱟᱹᱜᱩ ᱨᱮᱹᱰᱤ ᱞᱮᱠᱷᱟᱡ ᱴᱷᱤᱠᱚᱜᱼᱟ ᱮᱱᱦᱤᱞᱳᱜ ᱯᱚᱨᱮᱨ ᱫᱤᱱ ᱵᱟᱯᱞᱟᱛᱚ ᱮᱱᱦᱤᱞᱳᱜ ᱡᱚᱛᱚ ᱦᱚᱲ ᱵᱷᱤᱲ ᱜᱮᱞᱮ ᱛᱟᱦᱮᱱᱟ ᱴᱷᱤᱠ ᱜᱮᱭᱟ ᱛᱟᱦᱚᱞᱮ ᱫᱟᱫᱟ ᱴᱷᱤᱠ ᱜᱮᱭᱟ